ᱦᱳᱭ ᱦᱚᱞᱟ ᱦᱚᱞᱫᱤ ᱦᱟᱴ ᱨᱮᱧ ᱯᱷᱮᱭᱟᱨ ᱞᱟᱵᱷᱞᱤᱧ ᱦᱟᱛᱟᱣ ᱞᱮᱫᱼᱟ ᱛᱟᱦᱮᱸᱫ ᱚᱱᱟ ᱫᱚ ᱟᱹᱰᱤ ᱵᱮᱥᱟ ᱞᱟᱜᱟᱣ ᱦᱚᱸᱧ ᱞᱟᱜᱟᱣ ᱠᱮᱫᱼᱟ ᱥᱤᱛᱩᱝ ᱠᱚᱨᱮ ᱦᱚᱸ ᱵᱮᱥᱜᱮ ᱵᱩᱡᱷᱟᱹᱜ ᱠᱟᱱᱟ ᱩᱢᱩᱞ ᱠᱚᱨᱮ ᱦᱚᱸ ᱵᱮᱥᱜᱮ ᱵᱩᱡᱷᱟᱹᱜ ᱠᱟᱱᱟ ᱚᱱᱟᱨᱮᱱᱟᱜ ᱫᱟᱢ ᱫᱚ ᱠᱚᱢ ᱜᱮᱭᱟ ᱟᱨ ᱰᱷᱮᱨ ᱫᱤᱱ ᱪᱟᱞᱟᱣ ᱦᱚᱸ ᱪᱟᱞᱟᱜᱼᱟ ᱞᱟᱜᱟᱣ ᱠᱟᱛᱮᱫ ᱦᱚᱸ ᱪᱮᱦᱨᱟᱜᱮ ᱵᱩᱡᱷᱟᱹᱜᱼᱟ ᱟᱨ ᱚᱱᱟ ᱞᱟᱜᱟᱣ ᱠᱟᱛᱮᱫ ᱡᱟᱦᱟᱱᱟᱜ ᱛᱩᱯᱩᱫ ᱠᱚ ᱮᱢᱟᱱ ᱠᱚ ᱩᱱᱠᱩ ᱦᱚᱸ ᱵᱟᱠᱚ ᱚᱰᱚᱠᱚᱜᱼᱟ ᱟᱨ ᱥᱤᱛᱩᱝ ᱠᱚᱨᱮ ᱦᱚᱸ ᱢᱟᱱᱮ ᱵᱟᱭ ᱦᱮᱸᱫᱮ ᱞᱮᱠᱟ ᱵᱟᱭ ᱵᱩᱡᱷᱟᱹᱜᱼᱟ ᱢᱟᱱᱮ ᱚᱱᱟ ᱞᱟᱜᱟᱣ ᱠᱟᱛᱮ ᱫᱚ ᱮᱥᱮᱞ ᱫᱷᱟᱨᱟ ᱵᱩᱡᱷᱟᱹᱜᱼᱟ ᱪᱮᱦᱨᱟ ᱧᱚᱜ ᱵᱩᱡᱷᱟᱹᱜᱼᱟ